ᱦᱮᱞᱳ ᱤᱧ ᱱᱚᱸᱰᱮ ᱫᱚᱢᱲᱟ ᱠᱷᱚᱱᱤᱧ ᱞᱟᱹᱭᱫᱟ ᱛᱚ ᱢᱳᱵᱟᱭᱤᱞᱤᱧ ᱦᱟᱛᱟᱣ ᱞᱟᱹᱜᱤᱫ ᱢᱳᱵᱟᱭᱤᱞ ᱫᱚᱠᱟᱱ ᱠᱟᱱ ᱜᱮᱭᱟ ᱛᱚ ᱦᱩᱸ ᱦᱩᱸ ᱢᱳᱵᱟᱭᱤᱞᱤᱧ ᱦᱟᱛᱟᱣᱟ ᱛᱚ ᱫᱚᱥ ᱦᱟᱡᱟᱨ ᱴᱟᱠᱟ ᱫᱟᱢᱤ ᱢᱚᱫᱽᱫᱷᱮ ᱨᱮ ᱪᱮᱫ ᱠᱚ ᱢᱳᱵᱟᱭᱤᱞ ᱦᱮᱱᱟᱜ ᱠᱟᱫᱟ ᱦᱩᱸ ᱟᱪᱪᱷᱟ ᱦᱩᱸ ᱦᱩᱸ ᱚᱯᱷᱟᱨ ᱠᱚ ᱪᱟᱞᱟᱜ ᱠᱟᱱᱟ ᱥᱮ ᱪᱮᱫ ᱱᱤᱛᱚᱜ ᱚ ᱦᱩᱸ ᱦᱩᱸ ᱢᱤᱫ ᱵᱚᱪᱷᱚᱨ ᱦᱩᱸ ᱦᱩᱸ ᱚᱱᱟ ᱥᱟᱶᱛᱮ ᱦᱩᱸ ᱟᱫᱚ ᱚᱱᱟᱠᱚ ᱥᱟᱶᱛᱮ ᱥᱩᱫᱩ ᱪᱟᱨᱡᱟᱨ ᱧᱟᱢᱚᱜᱼᱟ ᱟᱨ ᱦᱮᱰᱯᱷᱳᱱ ᱫᱚ ᱛᱟᱦᱞᱮ ᱦᱮᱰᱯᱷᱳᱱ ᱚ ᱟᱨ ᱢᱤᱫ ᱵᱚᱪᱷᱚᱨ ᱚᱣᱟᱨᱮᱱᱴᱤ ᱟᱪᱪᱷᱟ ᱦᱩᱸ

ᱵᱷᱤᱵᱳ ᱫᱚ ᱛᱟᱞᱦᱮ ᱢᱟᱱᱮ ᱪᱷᱟᱲ ᱦᱮᱱᱟᱜ ᱠᱟᱫᱟ ᱥᱮ ᱵᱟᱝ ᱵᱷᱤᱵᱳ ᱨᱮᱭᱟᱜ ᱚ ᱚᱱᱟᱨᱮ ᱛᱟᱦᱞᱮ ᱛᱤᱱᱟᱹᱜ ᱜᱟᱱ ᱦᱮᱱᱟᱜ ᱠᱟᱫᱟ ᱦᱩᱸ ᱦᱩᱸ

ᱚ ᱦᱩᱸ ᱚ ᱦᱩᱸ ᱛᱟᱞᱦᱮ ᱚᱠᱟᱴᱟᱜ ᱚᱠᱟᱴᱟᱜ ᱯᱷᱳᱱ ᱨᱮ ᱠᱮᱯᱟᱥᱤᱴᱤ ᱵᱷᱟᱜᱮᱭᱟ ᱦᱩᱸ ᱚ ᱟᱨ ᱚᱣᱟᱨᱮᱱᱴᱤ ᱫᱚ ᱛᱤᱱᱟᱹᱜ ᱫᱤᱱ ᱦᱮᱱᱟᱜᱼᱟ ᱛᱟᱦᱞᱮ ᱚ ᱟᱨ ᱵᱮᱴᱟᱨᱤ ᱛᱤᱱᱟᱹᱜ ᱤᱭᱟᱹ ᱯᱟᱸᱥ ᱥᱚ ᱦᱩᱸ ᱦᱩᱸ ᱦᱩᱸ ᱚ ᱦᱩᱸ ᱦᱩᱸ ᱦᱩᱸ ᱪᱟᱞᱟᱣ ᱦᱚᱸᱛᱚ ᱪᱟᱞᱟᱣ ᱦᱚᱸᱛᱚ ᱦᱩᱭᱩᱜ ᱜᱮᱭᱟ ᱟᱫᱚ ᱚᱱᱟᱜᱮ ᱯᱷᱳᱱ ᱠᱟᱛᱮ ᱠᱩᱞᱤ ᱞᱟᱦᱟᱭ ᱦᱩᱭᱩᱜ ᱠᱟᱱᱟ ᱟᱨᱠᱤ ᱚᱠᱟᱴᱟᱜ ᱵᱷᱟᱜᱮ ᱦᱩᱭᱩᱜᱼᱟ ᱥᱮ ᱪᱮᱫᱞᱮᱠᱟ ᱛᱟᱨᱢᱚᱛᱚᱱ ᱚᱱᱟᱛᱮᱜᱮ ᱯᱷᱳᱱ ᱯᱷᱳᱱ ᱦᱩᱭᱮᱱᱟ ᱜᱮᱢ ᱛᱟᱞᱦᱮ ᱜᱮᱢ ᱠᱮᱯᱟᱥᱤᱴᱤ ᱫᱚ ᱚᱠᱟᱴᱟᱜ ᱢᱳᱵᱟᱭᱤᱞ ᱵᱷᱟᱜᱮ ᱦᱩᱭᱩᱜᱼᱟ ᱚ ᱚ ᱦᱩᱸ ᱦᱩᱸ ᱚ ᱦᱩᱸ ᱴᱷᱤᱠᱜᱮᱭᱟ ᱛᱟᱦᱞᱮ ᱫᱚᱦᱚᱭᱫᱟᱹᱧ ᱦᱩᱸ